ᱤᱧ ᱠᱩᱥᱤᱭᱟᱜ ᱥᱟᱱᱛᱟᱲᱤ ᱨᱮᱱᱟᱜ ᱟᱹᱲᱟᱹ ᱥᱮ ᱟᱹᱭᱟᱹᱛ ᱠᱚ ᱡᱮᱢᱚᱱ ᱥᱮᱨᱢᱟ ᱥᱮᱨᱢᱟ ᱫᱚ ᱞᱤᱞ ᱜᱮ ᱧᱮᱞᱚᱜᱼᱟ ᱚᱱᱟ ᱠᱷᱟᱹᱛᱤᱨ ᱛᱮ ᱟᱹᱰᱤ ᱪᱮᱦᱨᱟ ᱧᱮᱞᱚᱜᱼᱟ ᱟᱨ ᱥᱟᱱᱛᱟᱲᱤ ᱨᱮᱱ ᱢᱤᱫ ᱨᱚᱯᱚᱲᱤᱡ ᱦᱩᱭ ᱠᱟᱛᱮᱜ ᱤᱧ ᱜᱚᱨᱚᱵᱤᱧ ᱟᱴᱠᱟᱨᱟ ᱱᱚᱣᱟ ᱠᱷᱟᱹᱛᱤᱨ ᱡᱮ ᱡᱚᱠᱷᱚᱱ ᱡᱟᱦᱟᱸᱭ ᱦᱚᱲ ᱡᱟᱦᱟᱱᱟᱜᱮᱢ ᱢᱮᱛᱟᱦᱟᱭᱟ ᱩᱱᱤ ᱚᱱᱟ ᱯᱩᱥᱴᱟᱹᱣ ᱵᱷᱟᱵᱛᱮᱢ ᱢᱮᱱ ᱫᱟᱲᱮ ᱟᱭᱟ ᱟᱨ ᱟᱡ ᱦᱚᱸ ᱵᱩᱡᱷᱟᱹᱣᱟᱭ ᱟᱨ ᱥᱟᱱᱛᱟᱲᱤ ᱟᱹᱲᱟᱹ ᱫᱚ ᱟᱹᱰᱤ ᱯᱩᱥᱴᱟᱹᱣ ᱯᱩᱥᱴᱤ ᱵᱷᱟᱵᱛᱮ ᱟᱲᱟᱝᱚᱜᱼᱟ ᱟᱨ ᱵᱩᱡᱷᱟᱹᱣ ᱨᱮᱦᱚᱸ ᱚᱱᱠᱟᱱ ᱮᱴᱠᱮᱴᱚᱬᱮ ᱵᱟᱝ ᱧᱮᱞᱚᱜᱼᱟ